ᱤᱧ ᱢᱤᱫᱴᱮᱱ ᱚᱱᱚᱬᱦᱮᱧ ᱚᱞ ᱟᱠᱟᱫᱟ ᱧᱩᱛᱩᱢ ᱫᱚ ᱠᱟᱱᱟ ᱯᱤᱯᱤᱲ ᱯᱤᱭᱟᱺᱜ ᱯᱤᱯᱤᱲ ᱯᱤᱭᱟᱺᱜ ᱯᱤᱯᱤᱲ ᱯᱤᱭᱟᱺᱜ ᱚᱠᱟᱨᱮᱢ ᱧᱟᱢ ᱠᱮᱫᱟ ᱩᱰᱟᱹᱜ ᱯᱷᱟᱹᱠᱲᱟᱹᱜ ᱟᱨᱟᱜ ᱯᱩᱸᱰ ᱦᱮᱸᱫᱮ ᱦᱟᱹᱲᱭᱟᱹᱲ ᱥᱚᱱᱟ ᱛᱮᱢ ᱟᱭᱱᱚᱢ ᱟᱠᱟᱱ ᱨᱩᱯᱟᱹ ᱨᱟᱝᱛᱟᱞᱤᱠᱟᱢ ᱵᱤᱞᱤᱫ ᱵᱟᱞᱟᱫᱚᱜ ᱵᱟᱦᱟᱞᱮᱠᱟ ᱱᱟᱱᱟ ᱦᱩᱱᱟᱹᱨ ᱢᱚᱡᱽᱜᱮᱢ ᱟᱵ ᱵᱟᱲᱟᱭᱟ ᱵᱤᱞᱤᱫ ᱵᱟᱞᱟᱫᱮᱢ ᱩᱰᱟᱹᱣ ᱵᱟᱲᱟᱭᱟ ᱱᱚᱣᱟ ᱚᱱᱚᱲᱦᱮ ᱫᱚ ᱠᱟᱹᱴᱤᱡ ᱜᱤᱫᱽᱨᱟᱹ ᱞᱟᱹᱜᱤᱫ ᱤᱧ ᱚᱞ ᱟᱠᱟᱫᱟ ᱡᱟᱛᱮ ᱜᱤᱫᱽᱨᱟᱹ ᱢᱚᱡᱽᱠᱚ ᱟᱹᱭᱠᱟᱹᱣ ᱨᱟᱹᱥᱠᱟᱹᱠᱚ ᱟᱹᱭᱠᱟᱹᱣ ᱟᱨ ᱜᱤᱫᱽᱨᱟᱹ ᱫᱚ ᱨᱟᱹᱥᱠᱟᱹ ᱢᱟᱫᱽᱫᱷᱚᱢ ᱛᱮ ᱥᱮ ᱮᱱᱮᱡ ᱢᱟᱫᱽᱫᱷᱚᱢ ᱛᱮᱢ ᱪᱮᱫ ᱟᱠᱚ ᱠᱷᱟᱱ ᱫᱚ ᱟᱹᱰᱤ ᱟᱸᱴᱠᱚ ᱨᱟᱹᱥᱠᱟᱹᱜᱼᱟ ᱟᱨ ᱱᱚᱣᱟ ᱚᱱᱚᱬᱦᱮ ᱫᱚ ᱮᱱᱮᱡ ᱦᱚᱸ ᱠᱟᱱᱟ ᱚᱱᱟᱛᱮ ᱜᱤᱫᱽᱨᱟᱹ ᱟᱹᱰᱤ ᱟᱸᱴᱠᱚ ᱠᱩᱥᱤᱭᱟᱜ ᱠᱟᱱᱟ